ᱱᱚᱣᱟ ᱵᱚᱞ ᱮᱱᱮᱡ ᱵᱷᱤᱛᱨᱤ ᱨᱮ ᱡᱟᱭᱦᱳᱠ ᱚᱱᱠᱟᱱ ᱜᱷᱚᱴᱚᱱᱟ ᱜᱷᱚᱴᱟᱣᱟ ᱟᱹᱞᱤᱧ ᱫᱚ ᱤᱱᱟᱹ ᱠᱷᱟᱹᱛᱤᱨ ᱫᱚ ᱠᱩᱲᱤᱭᱟᱹ ᱯᱟᱠᱟᱼᱯᱟᱠᱤ ᱞᱤᱧ ᱦᱩᱭᱩᱜᱼᱟ ᱵᱚᱭᱚᱥ ᱛᱟᱞᱤᱧ ᱫᱚ ᱚᱱᱟ ᱚᱠᱛᱚ ᱨᱮᱞᱤᱧ ᱧᱮᱞ ᱞᱮᱫᱼᱟ ᱚᱱᱤ ᱼᱟᱜ ᱠᱟᱛᱷᱟ ᱦᱚᱸ ᱵᱟᱠᱚ ᱟᱸᱡᱚᱢᱟ ᱱᱮᱭᱟᱣᱮᱱᱟ ᱠᱚ ᱮᱱᱠᱷᱟᱱ ᱠᱚ ᱨᱟᱹᱜᱤᱭᱮᱱ ᱠᱷᱟᱱ ᱫᱚ ᱢᱤᱫᱴᱟᱝ ᱫᱚᱠᱚ ᱛᱷᱤᱭᱟᱹ ᱨᱟᱹᱯᱩᱫ ᱩᱛᱟᱹᱨ ᱠᱮᱫᱮᱭᱟ ᱩᱱᱤ ᱢᱟ ᱜᱚᱜ ᱠᱟᱛᱮᱫ ᱩᱛᱟᱹᱨ ᱠᱚ ᱩᱰᱩᱠ ᱠᱮᱫᱮᱭᱟ ᱟᱨ ᱱᱚᱜᱼᱚ ᱱᱚᱝᱠᱟᱱ ᱜᱷᱚᱴᱚᱱᱟ ᱠᱚᱧ ᱧᱮᱞ ᱠᱮᱫᱼᱟ ᱟᱨ ᱦᱚᱸ ᱛᱟᱭᱚᱢ ᱫᱚ ᱩᱛᱟᱹᱨ ᱠᱚ ᱤᱫᱤ ᱠᱮᱫᱮᱭᱟ ᱟᱨ ᱩᱱᱠᱩ ᱠᱚᱣᱟᱜ ᱠᱟᱛᱷᱟ ᱦᱚᱸ ᱵᱟᱠᱚ ᱟᱸᱡᱚᱢ ᱫᱟᱲᱮᱭᱟᱫᱟ ᱩᱱᱠᱩ ᱯᱞᱮᱭᱟᱨ ᱦᱚᱸ ᱜᱷᱚᱴᱚᱱᱟ ᱜᱚᱴᱟᱣ ᱟᱠᱟᱱᱟ ᱱᱚᱝᱠᱟ ᱱᱟᱜ